ᱱᱚᱣᱟ ᱢᱟᱞᱫᱟ ᱦᱚᱱᱚᱛᱨᱮ ᱠᱤᱪᱷᱩ ᱞᱟᱹᱭ ᱥᱚᱫᱚᱨ ᱞᱮᱱᱰᱢᱟᱨᱠ ᱥᱮ ᱥᱤᱜᱷᱟᱹᱨᱤᱭᱟᱹ ᱨᱤᱡᱽᱜᱷᱟᱹᱣ ᱞᱮᱠᱟᱱ ᱱᱟᱜ ᱫᱚ ᱟᱭᱢᱟ ᱟᱭᱢᱟ ᱧᱮᱞᱟᱱ ᱡᱟᱭᱜᱟ ᱢᱮᱱᱟᱜᱼᱟ ᱢᱟᱱᱮ ᱧᱮᱞ ᱞᱮᱠᱟᱱ ᱡᱟᱭᱜᱟ ᱢᱮᱱᱟᱜᱼᱟ ᱟᱨ ᱧᱮᱞ ᱞᱮᱠᱟᱱ ᱡᱟᱭᱜᱟ ᱢᱮᱱ ᱞᱮᱠᱷᱟᱡ ᱫᱚ ᱳᱭᱛᱤᱦᱟᱥᱤᱠ ᱡᱟᱭᱜᱟ ᱡᱟᱦᱟᱸᱫᱚ ᱟᱫᱤᱱᱟ ᱢᱚᱥᱡᱤᱫᱽ ᱟᱫᱤᱱᱟ ᱰᱤᱭᱟᱨᱯᱟᱨᱠ ᱟᱫᱤᱱᱟ ᱤᱠᱳᱯᱟᱨᱠ ᱯᱟᱺᱰᱩᱣᱟᱹ ᱥᱮ ᱜᱳᱲ ᱢᱟᱞᱫᱟ ᱚᱠᱟᱴᱟᱜ ᱢᱮᱱᱟᱜ ᱚᱱᱟᱠᱚ ᱧᱮᱞ ᱞᱟᱹᱜᱤᱫᱛᱮ ᱫᱚ ᱠᱷᱟᱹᱞᱤ ᱱᱤᱭᱟᱹᱠᱚᱨᱮᱱ ᱦᱚᱲᱫᱚ ᱵᱟᱝ ᱡᱷᱟᱹᱞ ᱡᱷᱟᱹᱞᱨᱮᱱ ᱦᱚᱲᱦᱚᱸ ᱠᱚ ᱦᱟᱹᱡᱩᱜᱚᱜ ᱠᱟᱱᱟ ᱠᱟᱨᱚᱱ ᱟᱹᱫᱤᱱᱟᱢ ᱵᱚᱞᱚᱞᱮᱱ ᱠᱷᱟᱡ ᱟᱹᱫᱤᱱᱟ ᱢᱟᱱᱮ ᱨᱟᱡᱟᱼᱨᱟᱹᱱᱤ ᱪᱮᱫᱞᱮᱠᱟᱱ ᱪᱟᱹᱣᱰᱟᱹᱞ ᱨᱮᱠᱤᱱ ᱫᱩᱲᱩᱵᱚᱜᱠᱟᱱ ᱛᱟᱦᱮᱱᱟ ᱚᱝᱠᱟᱱᱟᱜ ᱡᱟᱜᱟᱦᱚᱸ ᱢᱮᱱᱟᱜᱼᱟ

ᱮᱢᱱᱤ ᱵᱟᱦᱟ ᱵᱟᱜᱟᱱ ᱢᱚᱡᱽ ᱢᱮᱱᱟᱜᱼᱟ ᱢᱚᱡᱽ ᱢᱚᱡᱽ ᱵᱟᱦᱟ ᱵᱟᱜᱟᱱ ᱢᱮᱱᱟᱜᱼᱟ ᱥᱮ ᱧᱮᱞᱡᱚᱝ ᱞᱮᱠᱟᱱᱟᱜ ᱚᱱᱟ ᱢᱚᱥᱡᱤᱫᱽ ᱢᱮᱱᱟᱜᱼᱟ ᱟᱨᱠᱤᱢ ᱧᱮᱞ ᱫᱟᱲᱮᱜᱼᱟ ᱪᱮᱫᱞᱮᱠᱟᱠᱚ ᱛᱮᱭᱟᱨ ᱞᱮᱫᱟ ᱪᱮᱫᱞᱮᱠᱟᱱ ᱫᱷᱤᱨᱤᱛᱮᱠᱚ ᱛᱮᱭᱟᱨ ᱞᱮᱫᱟ ᱚᱱᱟ ᱥᱟᱶᱛᱮ ᱯᱟᱺᱰᱩᱣᱟᱹ ᱨᱮᱦᱚᱸ ᱚᱱᱠᱟ ᱧᱮᱞᱡᱚᱝᱟᱜ ᱞᱮᱠᱟᱱ ᱡᱟᱜᱟᱜᱮ ᱢᱮᱱᱟᱜᱼᱟ ᱨᱟᱡᱟ ᱠᱚᱣᱟᱜ ᱧᱮᱞᱡᱚᱝ ᱞᱮᱠᱟ ᱪᱮᱫᱞᱮᱠᱟ ᱛᱮᱭᱟᱨ ᱞᱮᱫᱟ ᱪᱮᱫᱠᱚ ᱟᱨ ᱤᱠᱳᱯᱟᱨᱠ ᱢᱟ ᱚᱱᱟᱢᱟ ᱵᱟᱦᱟ ᱵᱟᱜᱟᱱ ᱥᱮ ᱟᱭᱢᱟ ᱠᱤᱪᱷᱩ ᱜᱤᱫᱽᱨᱟᱹᱣᱟᱜ ᱫᱳᱞᱱᱟ ᱥᱮ ᱦᱟᱹᱵᱤᱡᱟᱹᱵᱤ ᱢᱚᱡᱽ ᱢᱚᱡᱽ ᱡᱤᱱᱤᱥ ᱟᱨᱠᱤ ᱢᱮᱱᱟᱜᱼᱟ ᱟᱨᱠᱤ ᱠᱚ ᱜᱟᱛᱮ ᱞᱮᱠᱟᱱ ᱥᱮ ᱧᱮᱞᱡᱚᱝ ᱞᱮᱠᱟᱱ ᱥᱮ ᱫᱟᱜᱨᱮ ᱯᱟᱭᱨᱟᱜ ᱞᱟᱹᱜᱤᱫ ᱞᱟᱹᱣᱠᱟᱹ ᱢᱚᱡᱽ ᱢᱚᱡᱽᱠᱚ ᱫᱚᱦᱚᱣᱟᱠᱟᱜᱼᱟ

ᱯᱟᱥᱮᱨᱮ ᱚᱠᱟᱴᱟᱜ ᱰᱤᱭᱟᱨᱯᱟᱨᱠ ᱢᱮᱱᱟᱜ ᱚᱱᱟ ᱦᱚᱨᱤᱱ ᱢᱮᱱᱟᱜ ᱠᱚᱣᱟ ᱚᱱᱟᱨᱮ ᱟᱫᱚ ᱦᱚᱨᱤᱱᱦᱚᱸ ᱢᱮᱱᱟᱜ ᱠᱚᱣᱟ ᱥᱮ ᱡᱟᱦᱟᱸᱫᱚ ᱠᱚ ᱢᱮᱛᱟᱣᱠᱚ ᱠᱟᱱ ᱠᱟᱹᱯᱤᱞ ᱜᱟᱹᱭ ᱢᱟᱨᱟᱜ ᱠᱩᱞᱟᱹᱭ ᱟᱨᱦᱚᱸ ᱮᱢᱟᱱ ᱛᱮᱱᱟᱜ ᱟᱭᱢᱟ ᱟᱭᱢᱟᱠᱚ ᱠᱚ ᱫᱚᱦᱚᱣᱠᱟᱫ ᱠᱚᱣᱟ ᱥᱮ ᱧᱮᱞᱡᱚᱝᱟᱜ ᱞᱮᱠᱟ ᱚᱸᱰᱮᱫᱚᱢ ᱧᱮᱞ ᱫᱟᱲᱮᱭᱟᱠᱚᱣᱟ ᱟᱨᱠᱤ

ᱜᱳᱣᱲ ᱢᱟᱞᱫᱟ ᱡᱟᱦᱟᱸᱫᱚ ᱚᱸᱰᱮᱦᱚᱸ ᱳᱭᱛᱤᱦᱟᱥᱤᱠ ᱡᱟᱭᱜᱟ ᱠᱟᱱᱟ ᱚᱸᱰᱮ ᱨᱟᱡᱟ ᱫᱩᱣᱟᱹᱨᱠᱚ ᱵᱮᱱᱟᱣᱠᱟᱜᱼᱟ ᱟᱨᱦᱚᱸ ᱟᱭᱢᱟ ᱰᱷᱮᱨ ᱚᱲᱟᱜ ᱢᱮᱱᱟᱜᱼᱟ ᱡᱟᱦᱟᱸᱫᱚ ᱞᱮᱠᱷᱟᱛᱮ ᱚᱱᱮᱠᱚ ᱢᱮᱱᱟ ᱟᱭᱢᱟ ᱰᱷᱮᱨ ᱢᱟᱱᱮ ᱞᱮᱠᱷᱟᱛᱮ ᱵᱟᱝ ᱪᱟᱵᱟᱜ ᱞᱮᱠᱟ ᱟᱭᱢᱟ ᱚᱲᱟᱜ ᱟᱨᱦᱚᱸ ᱵᱟᱠᱷᱟᱡ ᱢᱤᱫ ᱠᱟᱛᱷᱟᱛᱮᱫᱚ ᱞᱮᱠᱷᱟᱛᱮ ᱫᱚ ᱪᱟᱵᱟᱜ ᱜᱮᱭᱟ ᱟᱫᱚ ᱚᱸᱰᱮᱦᱚᱸ ᱧᱮᱞᱡᱚᱝ ᱞᱮᱠᱟᱱ ᱡᱟᱭᱜᱟ ᱢᱮᱱᱟᱜᱼᱟ ᱟᱨ ᱡᱷᱟᱹᱞ ᱠᱷᱚᱡ ᱟᱭᱢᱟ ᱟᱭᱢᱟ ᱡᱷᱟᱹᱞᱠᱷᱚᱡ ᱜᱮ ᱴᱩᱨᱤᱥᱴ ᱫᱟᱬᱟᱱᱠᱚ ᱦᱟᱹᱡᱩᱜᱚᱜ ᱠᱟᱱᱟ ᱧᱮᱞ ᱤᱫᱤᱭᱫᱟᱠᱚ ᱚᱞ ᱤᱫᱤᱭᱫᱟᱠᱚ ᱛᱤᱱᱟᱹᱜ ᱥᱟᱞᱨᱮ ᱛᱮᱭᱟᱜ ᱦᱩᱭᱞᱮᱱᱟ ᱚᱠᱚᱭ ᱨᱟᱡᱟᱭ ᱛᱮᱭᱟᱨ ᱞᱮᱫᱟ ᱚᱠᱟᱠᱷᱚᱡ ᱱᱚᱣᱟ ᱫᱷᱤᱨᱤᱠᱚ ᱟᱹᱜᱩᱞᱮᱫᱟ ᱟᱨᱠᱤ ᱱᱚᱣᱟᱠᱚ ᱟᱭᱢᱟ ᱰᱷᱮᱨ ᱵᱟᱲᱟᱭ ᱨᱮᱭᱟᱜ ᱢᱮᱱᱟᱜᱼᱟ ᱥᱮ ᱧᱮᱞ ᱨᱮᱭᱟᱜ ᱢᱮᱱᱟᱜᱼᱟ ᱟᱫᱚ ᱚᱱᱟᱛᱮ ᱚᱱᱠᱟᱱ ᱡᱟᱭᱜᱟ ᱧᱮᱞᱫᱚ ᱡᱚᱛᱚᱦᱚᱲ ᱴᱷᱮᱡᱤᱧ ᱢᱮᱱᱟ ᱡᱮ ᱪᱟᱞᱟᱣᱞᱮᱱ ᱠᱷᱟᱡ ᱧᱮᱞ ᱞᱮᱠᱷᱟᱡ ᱟᱹᱰᱤ ᱱᱟᱯᱟᱭ